ᱵᱷᱟᱨᱚᱛ ᱨᱮᱭᱟᱜ ᱵᱤᱨᱤᱫᱽ ᱠᱚ ᱦᱚᱛᱮᱛᱮ ᱞᱟᱹᱠᱛᱤᱭᱟᱱ ᱟᱨ ᱥᱩᱡᱳᱜᱽ ᱵᱟᱝ ᱧᱟᱢᱚᱜᱼᱟ ᱚᱡᱮ ᱫᱚ ᱦᱩᱭ ᱫᱟᱲᱮᱭᱟᱜᱼᱟ ᱱᱚᱣᱟ ᱨᱮᱱᱟᱜ ᱡᱮ ᱡᱟᱦᱟᱸ ᱠᱷᱚᱱ ᱜᱮ ᱵᱤᱨᱤᱫᱽ ᱥᱮ ᱥᱤᱞᱯᱚ ᱱᱚᱣᱟ ᱥᱩᱨ ᱥᱩᱯᱩᱨ ᱴᱷᱟᱶ ᱠᱚᱨᱮ ᱛᱮᱭᱟᱨᱚᱜ ᱞᱟᱹᱜᱤᱫᱚᱜ ᱠᱟᱱᱟ ᱛᱚ ᱱᱚᱣᱟ ᱥᱩᱨ ᱥᱩᱯᱩᱨ ᱴᱷᱟᱶ ᱨᱮ ᱚᱱᱠᱟᱱᱟᱜ ᱫᱩᱨᱤᱵᱽ ᱵᱟᱝ ᱛᱟᱦᱮᱱ ᱠᱷᱟᱱ ᱚᱱᱟ ᱵᱤᱨᱤᱫᱽ ᱨᱮ ᱠᱟᱹᱢᱤ ᱜᱚᱲᱚ ᱵᱟᱝ ᱧᱟᱢᱚᱜᱼᱟ ᱥᱮ ᱥᱩᱡᱳᱜᱽ ᱵᱟᱝ ᱧᱟᱢᱟ ᱡᱮᱞᱮᱠᱟ ᱚᱱᱟ ᱫᱚ ᱦᱩᱭᱩᱜ ᱠᱟᱱᱟ ᱯᱮᱴᱨᱳᱞᱮᱭᱟᱢᱮᱢ ᱞᱟᱹᱭ ᱡᱟᱦᱟᱸ ᱟᱨᱵᱟᱝ ᱡᱟᱦᱟᱸ ᱞᱮᱠᱟᱱᱟ ᱫᱚᱨᱤᱵᱽ ᱠᱚ ᱢᱮᱱᱟᱜᱼᱟ ᱠᱟᱸᱪᱟ ᱢᱟᱞ ᱚᱱᱠᱟᱱᱟᱜ ᱫᱩᱨᱤᱵᱽ ᱠᱚ ᱵᱟᱝ ᱛᱟᱦᱮᱱ ᱠᱷᱟᱱ ᱚᱸᱰᱮ ᱫᱚ ᱚᱡᱮ ᱥᱮ ᱠᱟᱨᱚᱱ ᱛᱮᱭᱟᱨᱚᱜᱼᱟ